ᱦᱮᱞᱳ ᱤᱧᱫᱚ ᱥᱚᱢᱟᱡ ᱥᱩᱥᱟᱹᱨᱤᱭᱟᱹ ᱠᱟᱹᱱᱟᱹᱧ ᱟᱨ ᱟᱢᱫᱚᱢ ᱪᱟᱹᱥᱤ ᱠᱟᱱᱟ ᱦᱮᱸ ᱚᱱᱟᱜᱮ ᱟᱨᱠᱤ ᱤᱧ ᱦᱟᱸᱜ ᱡᱮ ᱵᱩᱡᱷᱟᱹᱣᱤᱧ ᱦᱟᱛᱟᱣ ᱡᱚᱝᱟᱜ ᱞᱟᱹᱜᱤᱫ ᱛᱮᱧ ᱡᱮᱧ ᱢᱮᱱᱫᱟ ᱡᱮ ᱟᱢᱫᱚᱢ ᱪᱟᱹᱥᱤ ᱠᱟᱱᱟᱢ ᱞᱟᱹᱭ ᱫᱟᱲᱮᱭᱟᱜᱼᱟᱢ ᱡᱮ ᱪᱮᱫ ᱠᱚ ᱪᱟᱥ ᱵᱟᱥᱟᱯᱮ ᱟᱯᱮ ᱫᱚ ᱚᱱᱟ ᱠᱚᱯᱮ ᱦᱮᱸ ᱚᱱᱟᱜᱤ ᱤᱧᱦᱚᱸ ᱚᱱᱟᱜᱤᱧ ᱠᱩᱞᱤ ᱡᱚᱝᱟᱜ ᱠᱟᱱᱟ ᱪᱮᱫ ᱠᱚᱯᱮ ᱪᱟᱥᱫᱟ ᱪᱮᱫ ᱞᱮᱠᱟᱯᱮ ᱠᱟᱹᱢᱤ ᱵᱟᱲᱟᱭ ᱫᱟ ᱚᱱᱟᱜᱮ ᱟᱨᱠᱤ ᱟᱭᱢᱟ ᱟᱭᱢᱟ ᱡᱤᱱᱤᱥᱮᱢ ᱞᱟᱹᱭᱟᱫᱤᱧᱟ ᱤᱧᱦᱚᱸ ᱯᱟᱹᱛᱭᱟᱹᱣᱮᱱᱟᱹᱧ ᱟᱭᱢᱟ ᱨᱚᱠᱚᱢ ᱪᱟᱥᱮᱢ ᱞᱟᱹᱭᱟᱫᱤᱧᱟ ᱚᱱᱟ ᱠᱚᱜᱮ ᱪᱟᱥ ᱦᱩᱭᱩᱜᱼᱟ ᱟᱨᱠᱤ ᱚᱱᱟᱜᱮ ᱤᱧ ᱦᱚᱸᱧ ᱠᱩᱞᱤ ᱡᱚᱝ ᱠᱟᱱᱟ ᱟᱨᱤᱧ ᱵᱟᱰᱟᱭ ᱠᱮᱫᱟ ᱱᱤᱛᱳᱜ ᱫᱚ ᱪᱟᱥ ᱟᱵᱟᱫ ᱨᱮᱱᱟᱜ ᱢᱟ ᱛᱚᱵᱮ ᱫᱚᱦᱚ ᱠᱟᱜ ᱢᱮ